ᱚᱠᱟ ᱞᱮᱠᱟᱛᱮ ᱠᱟᱹᱣᱰᱤ ᱵᱚᱱ ᱛᱩᱞᱟᱹᱣᱟ ᱚᱱᱟ ᱨᱮᱱᱟᱜ ᱵᱟᱲᱟᱭ ᱦᱚᱨᱟ ᱡᱚᱛᱚ ᱦᱚᱲᱜᱮ ᱱᱟᱯᱟᱭ ᱛᱮ ᱵᱟᱲᱟᱭ ᱫᱚᱨᱠᱟᱨᱟ ᱪᱮᱫᱟᱜ ᱥᱮ ᱵᱮᱝᱠᱤᱝ ᱡᱟᱸᱵᱚᱱ ᱮ ᱴᱤ ᱮᱢ ᱡᱟᱸᱦᱟ ᱵᱚᱱ ᱤᱭᱩᱥ ᱫᱟ ᱚᱱᱟ ᱫᱚ ᱟᱵᱚᱣᱟᱜ ᱠᱟᱹᱢᱤ ᱠᱚᱥᱴᱟ ᱨᱮᱱᱟᱜ ᱯᱚᱭᱥᱟ ᱠᱚ ᱚᱸᱰᱮ ᱵᱚᱱ ᱡᱚᱢᱟᱭᱮᱫᱟ ᱟᱨ ᱮ ᱴᱤ ᱮᱢ ᱥᱤᱨᱴ ᱴᱟᱭᱤᱢᱨᱮ ᱵᱮᱝᱠ ᱠᱚ ᱵᱟᱝ ᱳᱯᱮᱱ ᱛᱟᱸᱦᱮᱱ ᱨᱮᱦᱚᱸ ᱥᱮ ᱵᱮᱝᱠ ᱨᱮ ᱵᱷᱤᱲ ᱛᱟᱸᱦᱮᱱ ᱥᱚᱢᱚᱭ ᱮ ᱴᱤ ᱮᱢ ᱵᱚᱱ ᱤᱭᱩᱥ ᱮᱫᱟ ᱡᱚᱠᱷᱚᱱ ᱛᱚᱠᱷᱚᱱ ᱚᱞ ᱴᱟᱭᱤᱢ ᱢᱟᱹᱱᱤ ᱵᱚᱱ ᱛᱩᱞᱟᱹᱣ ᱫᱟᱲᱮᱭᱟᱜ ᱠᱟᱱᱟ ᱯᱚᱭᱥᱟ ᱵᱚᱱ ᱛᱩᱞᱟᱹᱣ ᱫᱟᱲᱮᱭᱟᱜ ᱠᱟᱱᱟ ᱟᱫᱚ ᱚᱱᱟ ᱨᱮᱱᱟᱜ ᱱᱤᱭᱚᱢ ᱡᱟᱱᱟᱣ ᱫᱚ ᱟᱹᱰᱤ ᱟᱸᱴ ᱜᱮ ᱫᱚᱨᱠᱟᱨᱟ ᱪᱮᱫᱟᱜ ᱥᱮ ᱱᱮᱛᱟᱨ ᱛᱤᱱᱟᱹᱜ ᱫᱤᱱᱠᱮ ᱫᱤᱱ ᱛᱤᱱᱟᱹᱜ ᱰᱮᱵᱷᱞᱚᱯ ᱪᱟᱞᱟᱜ ᱠᱟᱱᱟ ᱩᱱᱟᱹᱜ ᱜᱮ ᱮ ᱴᱤ ᱮᱢ ᱨᱮᱭᱟᱜ ᱥᱠᱮᱢ ᱠᱷᱚᱱ ᱦᱚᱸ ᱰᱷᱤᱨᱚᱜ ᱠᱟᱱᱟ ᱱᱚᱣᱟ ᱥᱠᱮᱢ ᱠᱷᱚᱱ ᱵᱟᱧᱪᱟᱜ ᱞᱟᱹᱜᱤᱫ ᱛᱮ ᱟᱵᱚ ᱮ ᱴᱤ ᱮᱢ ᱨᱮᱱᱟᱜ ᱢᱚᱸᱡᱛᱮ ᱵᱮᱵᱚᱦᱟᱨ ᱨᱮᱱᱟᱜ ᱱᱤᱭᱚᱢ ᱠᱟᱱᱩᱱ ᱮᱠᱟᱞ ᱜᱮ ᱡᱟᱱᱟᱣ ᱫᱚᱨᱠᱟᱨ ᱛᱟᱵᱳᱱᱟ ᱪᱮᱫᱟᱜ ᱥᱮ ᱯᱨᱚᱛᱷᱚᱢᱚᱛᱚ ᱮ ᱴᱤ ᱮᱢ ᱨᱮᱭᱟᱜ ᱯᱤᱱ ᱚᱠᱚᱭ ᱴᱷᱮᱡ ᱦᱚᱸ ᱵᱟᱵᱚ ᱥᱮᱭᱟᱨᱟ ᱴᱟᱠᱟ ᱛᱩᱞᱟᱹᱣ ᱨᱮᱭᱟᱜ ᱯᱨᱚᱥᱮᱥ ᱠᱚ ᱟᱨ ᱴᱟᱠᱟ ᱛᱩᱞᱟᱹᱣ ᱵᱟᱲᱟ ᱠᱟᱛᱮᱫ ᱮ ᱴᱤ ᱮᱢ ᱢᱮᱥᱤᱱ ᱴᱷᱤᱠ ᱴᱷᱟᱠ ᱠᱮᱱᱥᱮᱞ ᱩᱛᱟᱹᱨ ᱠᱟᱱᱟ ᱥᱮ ᱵᱟᱝ ᱤᱱᱟᱹ ᱯᱚᱨᱮ ᱟᱨ ᱢᱤᱫ ᱦᱚᱲᱟᱜ ᱱᱟᱣᱟ ᱠᱟᱨᱰ ᱵᱷᱚᱨᱟᱣ ᱞᱮᱠᱟ ᱦᱩᱭ ᱟᱠᱟᱱᱟ ᱥᱮ ᱵᱟᱝ ᱚᱱᱟ ᱦᱟᱹᱵᱤᱡ ᱧᱮᱞ ᱠᱟᱛᱮᱫ ᱛᱟᱨᱯᱚᱨᱮ ᱜᱮ ᱮ ᱴᱤ ᱮᱢ ᱠᱷᱚᱱ ᱵᱚᱱ ᱩᱰᱩᱠᱚᱜᱼᱢᱟ ᱢᱚᱸᱡᱛᱮ ᱥᱟᱱᱟᱢ ᱠᱮᱱᱥᱮᱞ ᱠᱟᱛᱮᱫ ᱱᱚᱣᱟ ᱠᱚ ᱢᱚᱸᱡᱛᱮ ᱮᱥᱴᱮᱯ ᱵᱟᱭ ᱥᱴᱮᱯ ᱡᱟᱱᱟᱣ ᱫᱚ ᱟᱹᱰᱤᱜᱮ ᱞᱟᱹᱠᱛᱤ ᱠᱟᱱᱟ ᱢᱮᱱᱛᱮ ᱤᱧᱤᱧ ᱢᱚᱱᱮᱭᱮᱫᱟ ᱥᱟᱱᱟᱢ ᱜᱮᱠᱚ ᱢᱚᱱᱮᱭᱟ